ᱚᱠᱚᱭ ᱵᱤᱱ ᱞᱟᱹᱭᱮᱫᱼᱟ ᱦᱮᱞᱳ ᱟᱞᱤᱧ ᱞᱤᱧ ᱢᱮᱱᱮᱫᱼᱟ ᱡᱷᱟᱲᱠᱷᱚᱸᱰ ᱠᱷᱚᱱ ᱞᱤᱧ ᱞᱟᱹᱭᱮᱫᱼᱟ ᱦᱳᱭ ᱟᱹᱵᱤᱱ ᱚᱠᱟ ᱠᱷᱚᱱ ᱵᱤᱱ ᱢᱮᱱᱮᱫᱼᱟ

ᱟᱪᱪᱷᱟ

ᱟᱪᱪᱷᱟ ᱟᱪᱪᱷᱟ

ᱟᱪᱪᱷᱟ

ᱛᱤᱱᱟᱹᱜ ᱦᱚᱲ

ᱟᱪᱪᱷᱟ

ᱚᱻ